ᱤᱧ ᱡᱟᱦᱟᱸ ᱴᱤᱵᱷᱤ ᱥᱤᱨᱤᱭᱟᱞ ᱤᱧ ᱧᱮᱞᱟ ᱚᱱᱟ ᱨᱮᱭᱟᱜ ᱧᱩᱛᱩᱢ ᱫᱚ ᱦᱩᱭᱩᱜ ᱠᱟᱱᱟ ᱤᱭᱮ ᱨᱤᱥᱛᱟ ᱠᱮᱭᱟ ᱠᱮᱦᱞᱟᱛᱤ ᱦᱮ ᱛᱚ ᱚᱱᱟ ᱴᱤᱵᱷᱤ ᱥᱳ ᱨᱮᱫᱚ ᱱᱚᱣᱟ ᱠᱚᱭ ᱫᱮᱠᱷᱟᱣᱟ ᱡᱮ ᱟᱢᱨᱮᱱ ᱟᱭᱳ ᱵᱟᱵᱟ ᱠᱤ ᱟᱢᱨᱮᱱ ᱵᱚᱭᱦᱟ ᱢᱤᱥᱨᱟ ᱠᱚ ᱠᱤ ᱟᱢᱨᱮᱱ ᱜᱤᱫᱽᱨᱟᱹ ᱯᱤᱫᱽᱨᱟᱹ ᱠᱚ ᱥᱟᱞᱟᱜ ᱪᱮᱫ ᱞᱮᱠᱟᱱ ᱵᱮᱵᱚᱦᱟᱨ ᱫᱚᱦᱚ ᱞᱟᱹᱠᱛᱤ ᱠᱟᱱᱟ ᱡᱩᱫᱤ ᱵᱮᱥ ᱦᱚᱨᱛᱮᱢ ᱪᱟᱞᱟᱜᱼᱟ ᱤᱱᱟᱹ ᱠᱷᱟᱱᱢᱟ ᱵᱮᱥ ᱦᱩᱭᱩᱜᱼᱟ ᱟᱨ ᱡᱩᱫᱤ ᱵᱟᱹᱲᱤᱡ ᱦᱚᱨᱮᱢ ᱥᱟᱵᱟ ᱤᱱᱟᱹ ᱠᱷᱟᱱᱢᱟ ᱵᱟᱹᱲᱤᱡ ᱦᱩᱭᱩᱜᱼᱟ ᱚᱱᱟ ᱠᱚᱨᱮ ᱫᱮᱠᱷᱟᱣ ᱵᱟᱲᱟᱭᱟᱭ ᱡᱩᱫᱤ ᱟᱢᱨᱮᱱ ᱜᱤᱫᱽᱨᱟᱹ ᱯᱤᱫᱽᱨᱟᱹ ᱵᱮᱥᱮᱢ ᱯᱟᱲᱚᱠ ᱠᱚ ᱠᱷᱟᱱ ᱦᱤᱡᱩᱜ ᱠᱟᱱ ᱫᱤᱱᱨᱮ ᱵᱮᱥ ᱫᱤᱱᱠᱚ ᱧᱮᱞᱟ ᱟᱨ ᱡᱩᱫᱤ ᱟᱢᱨᱮᱱ ᱜᱤᱫᱽᱨᱟᱹ ᱯᱤᱫᱽᱨᱟᱹ ᱵᱟᱢ ᱫᱷᱮᱭᱟᱱᱟᱠᱚᱣᱟ ᱵᱟᱢ ᱠᱷᱟᱹᱛᱤᱨ ᱟᱠᱚᱣᱟ ᱵᱩᱫᱷᱤ ᱵᱷᱚᱨᱥᱟ ᱵᱟᱢ ᱮᱢᱟ ᱠᱚᱣᱟ ᱠᱤᱵᱟᱝ ᱵᱟᱹᱲᱤᱡ ᱦᱚᱨ ᱵᱟᱢ ᱵᱟᱹᱜᱤ ᱦᱚᱪᱚ ᱠᱚᱣᱟ ᱤᱱᱟᱹᱠᱷᱟᱱ ᱦᱟᱯᱮᱱ ᱫᱤᱱᱨᱮ ᱵᱮᱥ ᱵᱟᱝ ᱦᱩᱭᱩᱜᱼᱟ ᱟᱨ ᱱᱚᱣᱟ ᱦᱚᱸ ᱦᱩᱭᱩᱜᱼᱟ ᱡᱟᱦᱟᱸᱭ ᱦᱚᱲ ᱡᱩᱫᱤ ᱵᱟᱹᱲᱤᱡ ᱮ ᱠᱟᱹᱢᱤᱭᱟ ᱵᱟᱝ ᱵᱚ ᱢᱮᱱᱟ ᱵᱟᱹᱲᱤᱡ ᱤᱧ ᱠᱟᱹᱢᱤ ᱠᱟᱜᱼᱟ ᱱᱚᱝᱠᱟᱭᱟᱹᱧ ᱥᱮ ᱦᱟᱝᱠᱟᱭᱟᱹᱧ ᱚᱱᱟᱫᱚ ᱵᱟᱝ ᱫᱚᱨᱠᱟᱨ ᱠᱟᱱᱟ ᱪᱮᱫᱟᱜ ᱠᱤ ᱵᱟᱹᱲᱤᱡ ᱮᱢ ᱠᱟᱹᱢᱤ ᱞᱮᱠᱷᱟᱱᱜᱮ ᱟᱢ ᱥᱟᱞᱟᱜ ᱵᱟᱹᱲᱤᱡ ᱦᱩᱭᱩᱜᱼᱟ ᱚᱱᱮ ᱠᱚ ᱢᱮᱱ ᱟᱠᱟᱫ ᱱᱚᱣᱟ ᱫᱷᱟᱹᱨᱛᱤᱯᱩᱨᱤ ᱢᱚᱧᱪᱚᱯᱩᱨᱤ ᱥᱚᱨᱚᱜᱽ ᱯᱩᱨᱤ ᱱᱚᱰᱮ ᱜᱮ ᱠᱟᱱᱟ ᱵᱮᱥ ᱵᱚᱱ ᱠᱟᱹᱢᱤ ᱠᱷᱚᱱ ᱵᱮᱥ ᱦᱩᱭᱩᱜᱼᱟ ᱟᱨ ᱵᱟᱹᱲᱤᱡ ᱵᱚᱱ ᱠᱟᱹᱢᱤ ᱠᱷᱚᱱ ᱵᱟᱹᱲᱤᱡ ᱦᱩᱭᱩᱜᱼᱟ ᱚᱱᱟ ᱠᱟᱹᱦᱤᱛᱮᱧ ᱢᱮᱱᱟ ᱡᱮ ᱡᱷᱚᱛᱚᱜᱮ ᱵᱮᱥ ᱜᱮᱵᱚᱱ ᱠᱟᱹᱢᱤᱢᱟ ᱟᱨ ᱡᱷᱚᱛᱚᱜᱮ ᱦᱩᱰᱤᱧ ᱢᱟᱨᱟᱝ ᱦᱚᱲᱵᱚᱱ ᱪᱤᱱᱦᱟᱹᱣ ᱠᱚᱢᱟ ᱟᱹᱛᱩ ᱥᱚᱢᱟᱡᱽ ᱨᱮᱱ ᱦᱚᱲ ᱵᱚᱱ ᱩᱯᱨᱩᱢ ᱠᱚᱢᱟ ᱠᱤ ᱵᱟᱝ ᱩᱱᱠᱩ ᱥᱟᱞᱟᱜ ᱵᱮᱵᱷᱟᱨ ᱵᱮᱥ ᱛᱮᱵᱚ ᱫᱚᱦᱚᱭ ᱢᱟ ᱱᱚᱣᱟ ᱠᱚᱫᱚ ᱟᱵᱚ ᱠᱚ ᱥᱤᱠᱪᱷᱤᱛ ᱞᱟᱹᱜᱤᱫᱜᱮ ᱠᱤ ᱟᱵᱚᱠᱚ ᱥᱤᱠᱷᱱᱟᱹᱛ ᱞᱟᱹᱜᱤᱫ ᱜᱮᱠᱚ ᱫᱮᱠᱷᱟᱣᱮᱜᱼᱟ ᱢᱮᱱᱠᱷᱟᱱ ᱠᱟᱱᱦᱮᱲ ᱦᱚᱲ ᱫᱚᱵᱚᱱ ᱠᱟᱱᱦᱮᱲᱮᱜᱼᱟ ᱟᱨ ᱵᱟᱝ ᱦᱚᱲᱫᱚ ᱵᱟᱝᱜᱮ ᱛᱟᱦᱞᱮ ᱤᱧᱫᱩᱧ ᱟᱥᱚᱜᱼᱟ ᱡᱷᱚᱛᱚ ᱦᱚᱲ ᱜᱮᱵᱚ ᱠᱟᱱᱦᱮᱲᱢᱟ ᱟᱨ ᱡᱷᱚᱛᱚ ᱦᱚᱲᱜᱮ ᱪᱮᱫ ᱠᱚ ᱩᱫᱩᱜᱮᱜᱼᱟ ᱪᱮᱫ ᱠᱟᱱᱟ ᱚᱱᱟᱠᱚ ᱡᱷᱚᱛᱚ ᱦᱚᱲ ᱜᱮᱵᱚᱱ ᱪᱤᱱᱛᱟᱹ ᱵᱷᱟᱹᱵᱤᱢᱟ